ᱱᱚᱣᱟ ᱴᱚᱴᱷᱟ ᱨᱮᱭᱟᱜ ᱠᱤᱪᱷᱩᱜᱟᱱ ᱜᱟᱰᱟ ᱨᱮᱭᱟᱜ ᱧᱩᱛᱩᱢ ᱡᱮᱢᱚᱱ ᱠᱚᱝᱥᱟᱵᱚᱛᱤ ᱜᱟᱰᱟ ᱥᱩᱵᱚᱨᱱᱚ ᱨᱮᱠᱷᱟ ᱜᱟᱰᱟ ᱡᱮᱢᱚᱱ ᱟᱴᱷᱭᱟᱹᱲᱟ ᱜᱟᱰᱟ ᱟᱨᱚ ᱱᱚᱣᱟ ᱥᱩᱨ ᱥᱩᱯᱩᱨ ᱢᱮᱱᱟᱜᱼᱟ ᱥᱚᱞᱫᱟᱹ ᱥᱩᱨ ᱥᱩᱯᱩᱨ ᱡᱮᱢᱚᱱ ᱜᱷᱟᱸᱜᱽᱨᱟ ᱜᱟᱰᱟ ᱚᱱᱠᱟᱜᱮ ᱱᱚᱣᱟ ᱠᱚ ᱡᱟᱭᱜᱟ ᱠᱚᱨᱮᱜ ᱜᱟᱰᱟ ᱢᱮᱱᱟᱜᱼᱟ ᱢᱮᱱᱠᱷᱟᱱ ᱱᱚᱣᱟ ᱠᱚᱨᱮᱱᱟᱜ ᱫᱟᱜ ᱥᱮ ᱚᱱᱟ ᱜᱟᱰᱟ ᱠᱚᱨᱮᱱᱟᱜ ᱡᱟᱭᱜᱟ ᱦᱟᱥᱟ ᱡᱷᱚᱛᱚᱢᱟᱜ ᱜᱮ ᱜᱳᱴᱟ ᱴᱚᱴᱷᱟ ᱚᱱᱩᱡᱟᱭᱤ ᱵᱷᱤᱛᱛᱤᱠ ᱥᱮ ᱜᱳᱴᱟᱜᱮ ᱟᱞᱟᱫᱟ ᱟᱞᱟᱫᱟ ᱦᱟᱥᱟ ᱛᱟᱦᱮᱱᱟ ᱥᱮ ᱡᱟᱭᱜᱟ ᱦᱚᱸ ᱟᱞᱟᱫᱟ ᱟᱞᱟᱫᱟ ᱚᱸᱰᱮᱱᱟᱜ ᱫᱟᱨᱮᱼᱱᱟᱹᱲᱤ ᱜᱟᱰᱟᱼᱢᱩᱰᱩ ᱫᱟᱜ ᱵᱤᱨ ᱡᱷᱚᱛᱚ ᱜᱮ ᱟᱞᱟᱫᱟ ᱟᱞᱟᱫᱟ ᱡᱮᱢᱚᱱ ᱢᱟᱹᱴᱭᱟᱹᱲ ᱦᱟᱥᱟ ᱨᱮᱱᱟᱜ ᱫᱟᱜ ᱫᱚ ᱢᱟᱹᱴᱭᱟᱹᱲ ᱧᱚᱜ ᱵᱩᱡᱷᱟᱹᱜᱼᱟ ᱥᱮ ᱟᱨᱠᱤ ᱚᱸᱰᱮᱱᱟᱜ ᱫᱟᱜ ᱫᱚ ᱟᱞᱫᱟ ᱜᱮᱭᱟ ᱟᱨᱚ ᱦᱟᱱᱮ ᱡᱟᱴᱟᱝ ᱦᱟᱥᱟ ᱨᱮᱱᱟᱜ ᱫᱟᱜ ᱟᱞᱟᱫᱟ ᱫᱷᱤᱨᱤ ᱦᱟᱥᱟ ᱨᱮᱱᱟᱜ ᱫᱟᱜ ᱟᱨ ᱫᱷᱤᱨᱤ ᱡᱟᱭᱜᱟ ᱨᱮᱱᱟᱜ ᱫᱟᱜ ᱟᱞᱟᱫᱟ ᱴᱚᱴᱷᱟ ᱵᱷᱤᱛᱛᱤᱠ ᱜᱳᱴᱟᱜᱮ ᱫᱟᱜ ᱠᱚ ᱦᱟᱥᱟ ᱠᱚ ᱡᱚᱛᱚᱜᱮ ᱵᱷᱮᱜᱟᱨ ᱵᱷᱮᱜᱟᱨᱚᱜᱼᱟ ᱚᱱᱠᱟᱜᱮ ᱧᱮᱞ ᱜᱟᱱᱚᱜᱼᱟ ᱟᱵᱚ ᱛᱚ ᱟᱨ ᱵᱟᱵᱚᱱ ᱵᱩᱡᱽ ᱫᱟᱲᱮᱭᱟᱜᱼᱟ ᱫᱟᱜ ᱛᱚ ᱫᱟᱜ ᱜᱮ ᱯᱩᱸᱰ ᱜᱮ ᱧᱮᱞᱚᱜᱼᱟ ᱢᱮᱱᱠᱷᱟᱱ ᱚᱸᱰᱮᱱᱟᱜ ᱫᱟᱜ ᱧᱩ ᱠᱟᱛᱮ ᱥᱮ ᱵᱮᱵᱚᱦᱟᱨ ᱠᱟᱛᱮ ᱵᱩᱡᱷᱟᱹᱜᱼᱟ ᱱᱚᱸᱰᱮ ᱱᱟᱜ ᱫᱟᱜ ᱫᱚ ᱨᱮᱭᱟᱲ ᱜᱮᱭᱟ ᱥᱮ ᱱᱚᱣᱟ ᱜᱟᱰᱟ ᱨᱮᱭᱟᱜ ᱫᱟᱜ ᱫᱚ ᱵᱷᱮᱜᱟᱨ ᱜᱮᱭᱟ ᱱᱚᱣᱟ ᱡᱟᱭᱜᱟ ᱨᱮᱱᱟᱜ ᱫᱟᱜ ᱫᱚ ᱵᱷᱮᱜᱟᱨ ᱜᱮᱭᱟ ᱮᱢᱱᱤ ᱛᱮᱫᱚ ᱫᱟᱜ ᱫᱚ ᱜᱳᱴᱟ ᱨᱮᱱᱟᱜ ᱜᱮ ᱯᱩᱸᱰ ᱜᱮᱭᱟ ᱟᱨ ᱯᱩᱸᱰ ᱜᱮ ᱛᱟᱦᱮᱱᱟ ᱟᱨ ᱫᱟᱜ ᱫᱚ ᱛᱤᱸᱥ ᱦᱚᱸ ᱵᱟᱝ ᱦᱮᱸᱫᱮᱜᱼᱟ ᱥᱮ ᱦᱮᱸᱫᱮ ᱫᱚ ᱦᱮᱸᱫᱮᱜᱼᱟ ᱚᱱᱟ ᱫᱚ ᱟᱵᱚᱨᱡᱚᱱᱟ ᱥᱮ ᱱᱳᱝᱨᱟ ᱠᱚ ᱫᱟᱜ ᱨᱮ ᱛᱟᱦᱮᱸ ᱞᱮᱱᱠᱷᱟᱱ ᱜᱮ ᱫᱟᱜ ᱨᱮᱱᱟᱜ ᱨᱚᱝ ᱯᱟᱞᱴᱟᱜᱼᱟ ᱚᱠᱟ ᱫᱟᱜ ᱫᱚ ᱥᱚᱵᱩᱡᱽ ᱜᱮ ᱧᱮᱞᱚᱜᱼᱟ ᱱᱳᱝᱨᱟ ᱠᱷᱟᱹᱛᱤᱨ ᱚᱠᱟ ᱫᱟᱜ ᱫᱚ ᱦᱮᱸᱫᱮ ᱜᱮ ᱧᱮᱞᱚᱜᱼᱟ ᱢᱮᱱᱠᱷᱟᱱ ᱫᱟᱜ ᱫᱚ ᱦᱮᱸᱫᱮ ᱜᱮᱛᱟ ᱵᱚᱱᱟ ᱚᱱᱠᱟᱜᱮ ᱞᱟᱹᱭᱟᱜᱚᱜᱼᱟ ᱡᱮ ᱵᱟᱹᱞᱤ ᱦᱟᱥᱟ ᱨᱮᱱᱟᱜ ᱥᱮ ᱵᱟᱹᱞᱤ ᱚᱛ ᱨᱮᱱᱟᱜ ᱫᱟᱜ ᱫᱚ ᱡᱮᱢᱚᱱ ᱵᱟᱹᱞᱤ ᱚᱛ ᱨᱮᱫᱚ ᱞᱚᱜᱚᱱ ᱜᱮ ᱧᱟᱢᱚᱜᱼᱟ ᱫᱟᱜ ᱚᱸᱰᱮᱱᱟᱜ ᱫᱟᱜ ᱫᱚ ᱧᱩ ᱞᱮᱠᱷᱟᱱ ᱜᱮ ᱵᱩᱡᱷᱟᱹᱜᱼᱟ ᱚᱠᱟ ᱞᱮᱠᱟᱱᱟ ᱥᱮ ᱵᱟᱝ ᱞᱮᱠᱟᱱᱟ ᱡᱟᱴᱟᱝ ᱦᱟᱥᱟ ᱨᱮᱱᱟᱜ ᱚᱱᱠᱟᱜᱮ ᱡᱟᱴᱟᱝ ᱦᱟᱥᱟ ᱨᱮᱱᱟᱜ ᱫᱟᱜ ᱦᱚᱸ ᱧᱩ ᱞᱮᱠᱷᱟᱱ ᱜᱮ ᱵᱩᱡᱷᱟᱹᱜᱼᱟ ᱟᱨ ᱡᱟᱦᱟᱸ ᱦᱟᱥᱟ ᱨᱮᱱᱟᱜ ᱜᱮ ᱫᱟᱜ ᱫᱚ ᱧᱩ ᱞᱮᱠᱷᱟᱱ ᱜᱮ ᱵᱩᱡᱷᱟᱹᱜᱼᱟ ᱤᱱᱠᱟᱹ ᱛᱮᱫᱚ ᱵᱟᱝ ᱵᱩᱡᱷᱟᱹᱜᱼᱟ ᱢᱟᱱᱮ ᱜᱮ ᱜᱟᱰᱟ ᱨᱮᱱᱟᱜ ᱫᱟᱜ ᱛᱟᱝ ᱟᱨ ᱡᱟᱦᱟᱱᱟᱜ ᱧᱩ ᱫᱟᱜ ᱥᱮ ᱡᱟᱦᱟᱸ ᱫᱤᱠᱩ ᱛᱮᱫᱚ ᱯᱟᱱᱤᱭᱚ ᱡᱚᱞ ᱵᱚᱱ ᱞᱟᱹᱭᱟ ᱧᱩ ᱞᱮᱠᱷᱟᱱ ᱜᱮ ᱵᱩᱡᱷᱟᱹᱜᱼᱟ ᱮᱴᱟᱜ ᱠᱤᱪᱷᱩ ᱛᱮᱫᱚ ᱵᱟᱝ ᱵᱩᱡᱷᱟᱹᱜᱼᱟ ᱧᱮᱞ ᱛᱮᱫᱚ ᱥᱮ ᱡᱚᱴᱮᱫ ᱛᱮᱫᱚ